ᱮᱭᱟ ᱵᱷᱟᱹᱜᱤ ᱜᱮᱛᱚᱯᱮ ᱧᱟᱢ ᱠᱟᱫᱟ ᱡᱤᱞ ᱨᱮᱱᱟᱜ ᱵᱷᱟᱹᱜᱤ ᱠᱳᱣᱟᱞᱤᱴᱤ ᱵᱟᱹᱱᱩᱜᱼᱟ ᱚᱻ ᱞᱮᱧᱡᱮᱨ ᱵᱩᱡᱷᱟᱹᱜ ᱠᱟᱱᱟ ᱵᱟᱝ ᱵᱟᱠᱷᱟᱱ ᱫᱚ ᱢᱟᱞ ᱛᱚ ᱚᱠᱟᱴᱟᱜ ᱵᱷᱟᱜᱽ ᱨᱮᱛᱚ ᱟᱹᱰᱤ ᱡᱤᱞ ᱛᱚ ᱟᱹᱰᱤ ᱟᱢᱫᱟ ᱯᱮᱠᱤᱝ ᱦᱩᱭ ᱞᱮᱱᱛᱮ ᱟᱫᱚ ᱚᱠᱟ ᱞᱮᱠᱟ ᱯᱮᱠᱤᱝᱨᱮ ᱯᱟᱲᱟᱣ ᱠᱟᱱᱟ ᱟᱨᱠᱷᱟᱱ ᱥᱤᱛᱩᱝ ᱜᱚᱨᱚᱢ ᱠᱟᱱᱟ ᱛᱚ

ᱦᱟᱯᱮ ᱚᱱᱟᱜᱮ ᱟᱫᱚ ᱢᱳᱴᱟᱢᱩᱴᱤ ᱡᱤᱞ ᱫᱚ ᱵᱷᱟᱹᱜᱤ ᱠᱚᱨᱟᱣ ᱦᱩᱭ ᱞᱮᱱ ᱛᱟᱦᱮᱸᱜ ᱟᱫᱚ ᱟᱢᱜᱮᱢ ᱞᱟᱹᱭ ᱠᱮᱫᱟ ᱛᱚ ᱮᱴᱟᱜ ᱠᱚᱫᱚ ᱵᱟᱠᱚ ᱞᱟᱹᱭᱫᱟ ᱛᱟᱦᱮᱸ ᱦᱚᱪᱚᱱᱤᱪ ᱪᱟᱯ ᱟᱞᱚᱢ ᱦᱟᱛᱟᱣᱟ ᱯᱚᱨᱮᱨ ᱤᱭᱟᱹ ᱠᱷᱚᱱᱟᱜ ᱫᱚ ᱫᱚᱥᱟᱨ ᱫᱷᱟᱣ ᱫᱚ ᱵᱷᱟᱹᱜᱤ ᱮᱢᱟᱢ ᱦᱩᱭᱩᱜᱼᱟ ᱛᱟᱦᱚᱞᱮ ᱵᱟᱝ ᱵᱟᱝ ᱵᱟᱝ ᱦᱩᱭᱩᱜᱼᱟ ᱟᱫᱚ ᱨᱚᱲ ᱟᱞᱚᱢ ᱵᱚᱱᱫᱚᱭᱟ ᱠᱟᱛᱷᱟ ᱫᱚ ᱡᱤᱞ ᱤᱧ ᱮᱢᱟᱢᱟᱵᱷᱟᱹᱜᱤ ᱡᱤᱞᱜᱮ ᱴᱷᱤᱠ ᱜᱮᱭᱟ ᱦᱟᱛᱟᱣ ᱢᱮᱥᱮ ᱡᱤᱞ ᱧᱟᱢᱟᱢ ᱯᱚᱨᱮᱨ ᱥᱚᱯᱛᱟᱦᱚ ᱫᱚ ᱵᱷᱟᱹᱜᱤ ᱡᱤᱞ ᱜᱮ ᱴᱷᱤᱠ ᱜᱮᱭᱟ ᱢᱟ